ᱦᱮᱞᱳ ᱜᱚᱢᱠᱮ ᱡᱚᱦᱟᱨ ᱟᱹᱞᱤᱧ ᱫᱚ ᱡᱟᱹᱢᱠᱟᱹᱡᱷᱩᱲᱤ ᱠᱷᱚᱱᱞᱤᱧ ᱢᱮᱱᱮᱫ ᱛᱟᱦᱮᱸᱫ ᱟᱹᱵᱤᱱ ᱫᱚ ᱵᱷᱟᱨᱚᱛᱤ ᱢᱩᱨᱢᱩ ᱠᱟᱱᱟ ᱛᱚᱵᱤᱱ ᱱᱚᱨᱮᱱᱫᱨᱚ ᱟᱪᱪᱷᱟ ᱴᱷᱤᱠ ᱜᱮᱭᱟ ᱟᱪᱪᱷᱟ ᱟᱹᱞᱤᱧ ᱟᱹᱵᱤᱱ ᱴᱷᱮᱱ ᱠᱤᱪᱷᱩ ᱠᱟᱛᱷᱟ ᱠᱟᱹᱡ ᱵᱟᱲᱟᱭ ᱧᱚᱜ ᱥᱟᱱᱟᱭᱮᱫ ᱞᱤᱧᱟ ᱥᱟᱱᱛᱟᱲ ᱥᱟᱶᱛᱟ ᱨᱮ ᱥᱟᱱᱛᱟᱲ ᱥᱟᱶᱛᱟ ᱨᱮ ᱛᱩᱢᱫᱟᱜ ᱴᱟᱢᱟᱠ ᱪᱚᱲᱪᱚᱲᱤ ᱵᱟᱱᱟᱢ ᱛᱤᱨᱭᱳ ᱱᱚᱣᱟ ᱠᱚᱫᱚ ᱪᱮᱪᱮᱫ ᱞᱮᱠᱟᱱ ᱠᱟᱹᱢᱤ ᱦᱚᱨᱟ ᱠᱚᱨᱮ ᱵᱚᱱ ᱞᱟᱜᱟᱛᱟ ᱱᱚᱣᱟ ᱠᱚ ᱠᱟᱹᱡ ᱟᱹᱞᱤᱧ ᱵᱟᱲᱟᱭ ᱧᱚᱜ ᱥᱟᱱᱟᱭᱮᱫ ᱞᱤᱧᱟ ᱟᱹᱵᱤᱱ ᱴᱷᱮᱱ ᱠᱷᱚᱱ ᱜᱷᱩᱲᱤ ᱜᱷᱚᱱᱴᱟ ᱠᱚ ᱵᱷᱩᱣᱟᱹᱝ ᱠᱚ ᱦᱳᱭ ᱦᱳᱭ ᱦᱳᱭ

ᱟᱪᱪᱷᱟ ᱦᱳᱭ ᱴᱷᱤᱠ

ᱦᱮᱸ ᱦᱮᱸ ᱦᱮᱸ ᱴᱷᱤᱠ ᱴᱷᱤᱠ ᱚᱻ ᱟᱪᱪᱷᱟ ᱟᱪᱪᱷᱟ

ᱥᱟᱯᱟᱯ ᱫᱚ ᱞᱟᱹᱠᱛᱤ ᱵᱟᱭ ᱜᱟᱱᱚᱜᱼᱟ ᱦᱳᱭ ᱦᱳᱭ ᱦᱳᱭ ᱟᱫᱚ ᱱᱚᱣᱟ ᱠᱚᱜᱮ ᱱᱚᱣᱟ ᱠᱚᱜᱮ ᱟᱞᱮ ᱞᱮ ᱠᱷᱚᱸᱫᱽᱨᱚᱸᱫᱽ ᱮᱜᱼᱟ ᱯᱟᱱᱛᱮᱭᱮᱜᱼᱟ ᱱᱚᱣᱟ ᱫᱚ ᱚᱠᱟ ᱵᱮᱲᱟ ᱠᱚᱨᱮᱜ ᱚᱠᱟ ᱞᱮᱠᱟᱱ ᱡᱟᱭᱜᱟ ᱠᱚᱨᱮᱜ ᱞᱟᱜᱟᱛᱚᱜᱼᱟ ᱚᱱᱟ ᱠᱷᱟᱹᱛᱤᱨ ᱜᱮᱦᱟᱸᱜ ᱛᱮᱦᱮᱧ ᱟᱹᱵᱤᱱ ᱫᱚ ᱵᱤᱱ ᱚᱱᱟ ᱠᱷᱟᱹᱛᱤᱨ ᱞᱤᱧ ᱠᱩᱞᱤ ᱟᱠᱟᱫ ᱵᱤᱱᱟ

ᱦᱳᱭ ᱦᱳᱭ ᱰᱨᱟᱢ ᱨᱮᱭᱟᱜ ᱛᱚ ᱦᱩᱭᱩᱜᱼᱟ ᱦᱳᱭ ᱦᱳᱭ

ᱟᱪᱪᱷᱟ ᱟᱪᱪᱷᱟ ᱴᱷᱤᱠ ᱦᱮᱸ ᱦᱮᱸ ᱦᱮᱸ ᱦᱮᱸ ᱴᱷᱤᱠ ᱜᱮᱭᱟ ᱚᱱᱟ ᱠᱚᱵᱚ ᱢᱟᱞᱚᱴ ᱦᱚᱪᱚ ᱠᱚᱣᱟ ᱚᱱᱟ ᱠᱚ ᱞᱟᱹᱜᱤᱫ ᱵᱚᱱ ᱨᱤᱠᱟᱹᱭᱟᱵᱚᱱ ᱟᱵᱚᱣᱟᱜ ᱜᱮᱵᱚᱱ ᱥᱟᱵ ᱨᱩᱣᱟᱹᱲᱟ ᱢᱟ ᱛᱚᱵᱮ ᱡᱚᱦᱟᱨ ᱜᱮ ᱦᱮᱸ